ᱦᱮᱸ ᱜᱚᱢᱠᱮ ᱡᱚᱦᱟᱨ ᱢᱟᱥᱮ ᱚᱠᱚᱭ ᱵᱤᱱ ᱞᱟᱹᱭᱮᱫᱼᱟ ᱟᱪᱪᱷᱟ ᱟᱪᱪᱷᱟ ᱢᱟᱺᱡᱷᱤ ᱵᱟᱵᱟ ᱟᱪᱪᱷᱟ ᱟᱹᱞᱤᱧ ᱫᱚ ᱫᱤᱥᱚᱢ ᱥᱩᱥᱟᱹᱨᱤᱭᱟᱹ ᱞᱤᱧ ᱞᱟᱹᱭᱮᱫᱼᱟ ᱰᱚᱢᱚᱱ ᱴᱩᱰᱩ ᱦᱮᱸ ᱚᱲᱟᱜ ᱫᱚ ᱛᱟᱹᱞᱤᱧ ᱦᱟᱱᱮ ᱤᱭᱟᱹ ᱠᱟᱱᱴᱟᱥᱚᱱᱟ ᱦᱳᱭ ᱦᱳᱭ ᱡᱚᱦᱟᱨ ᱡᱚᱦᱟᱨ ᱡᱚᱦᱟᱨ ᱡᱚᱦᱟᱨ ᱦᱮᱸ ᱦᱮᱸ ᱟᱫᱚ ᱟᱹᱵᱤᱱ ᱴᱷᱮᱱ ᱱᱟᱥᱮᱱᱟᱜ ᱵᱟᱲᱟᱭ ᱥᱟᱱᱟᱞᱤᱧ ᱛᱟᱦᱮᱱ ᱱᱚᱜᱼᱚᱭ ᱡᱮ ᱱᱤᱛᱚᱜ ᱟᱵᱚ ᱚᱞᱪᱤᱠᱤ ᱦᱮᱸ ᱚᱞᱪᱤᱠᱤ ᱵᱟᱨᱮᱛᱮ ᱪᱮᱫᱞᱮᱠᱟ ᱢᱟᱥᱮ ᱛᱤᱱᱟᱹᱜ ᱛᱤᱱᱟᱹᱜ ᱥᱟᱺᱜᱤᱧ ᱞᱟᱦᱟ ᱟᱠᱟᱱᱟ ᱟᱨ ᱱᱚᱣᱟ ᱨᱮᱱᱟᱜ ᱵᱷᱚᱵᱤᱥᱥᱚᱛ ᱪᱮᱫ ᱢᱮᱱᱟᱜᱼᱟ ᱛᱤᱱᱟᱹᱜ ᱜᱟᱱ ᱦᱚᱲ ᱠᱚ ᱥᱮᱪᱮᱫ ᱟᱠᱟᱱᱟ ᱦᱮᱸ ᱦᱳᱭ ᱦᱳᱭ ᱚᱞᱪᱤᱠᱤ ᱦᱮᱸ ᱛᱚ ᱦᱮᱸ ᱦᱮᱸ ᱥᱩᱪᱤᱛ ᱦᱮᱸ ᱦᱮᱸ ᱦᱮᱸ ᱦᱮᱸ ᱟᱪᱪᱷᱟ ᱟᱪᱪᱷᱟ ᱟᱹᱰᱤ ᱱᱟᱯᱟᱭ ᱠᱟᱛᱷᱟ ᱱᱚᱣᱟ ᱦᱚᱸ ᱟᱪᱪᱷᱟ ᱟᱪᱪᱷᱟ ᱟᱪᱪᱷᱟ ᱦᱮᱸ ᱜᱚᱢᱠᱮ ᱱᱚᱣᱟᱢᱟ ᱟᱹᱰᱤ ᱥᱟᱨᱦᱟᱣ ᱠᱟᱛᱷᱟ ᱠᱟᱱ ᱜᱮᱭᱟ ᱟᱫᱚ ᱟᱹᱞᱤᱧᱤᱧ ᱟᱸᱡᱚᱢ ᱠᱟᱜᱼᱟ ᱡᱮ ᱜᱩᱨᱩ ᱜᱚᱢᱠᱮ ᱯᱚᱱᱰᱤᱛ ᱨᱚᱜᱷᱩᱱᱟᱛᱷ ᱢᱩᱨᱢᱩ ᱯᱟᱹᱨᱥᱤ ᱥᱤᱧ ᱪᱟᱸᱫᱚ ᱡᱟᱦᱟᱸᱭ ᱫᱚ ᱫᱤᱥᱚᱢ ᱦᱚᱲ ᱚᱱᱟ ᱧᱩᱛᱩᱢ ᱛᱮᱠᱚ ᱵᱟᱲᱟᱭᱟ ᱩᱱᱤ ᱢᱮᱱ ᱟᱠᱟᱜᱼᱟᱭ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱫᱷᱚᱨᱚᱢᱮᱢ ᱟᱫ ᱞᱮᱨᱮ ᱟᱢ ᱦᱚᱢ ᱟᱫᱚᱜ ᱦᱮᱸ ᱱᱚᱝᱠᱟᱭ ᱞᱟᱹᱭ ᱠᱟᱜ ᱛᱟᱦᱮᱱ ᱚᱱᱟ ᱫᱚ ᱪᱮᱫᱞᱮᱠᱟ ᱟᱹᱰᱤ ᱥᱟᱹᱨᱤ ᱠᱟᱛᱷᱟ ᱠᱟᱱᱟ ᱥᱮ ᱦᱮᱸ ᱦᱮᱸ ᱦᱮᱸ ᱦᱮᱸ ᱦᱮᱸ ᱦᱚᱸ ᱦᱚᱸ ᱦᱮᱸ ᱦᱮᱸ ᱦᱮᱸ ᱛᱚ ᱟᱫᱚ ᱟᱨ ᱦᱚᱸ ᱚᱱᱠᱟ ᱠᱚ ᱢᱮᱱᱟ ᱚᱞᱪᱤᱠᱤ ᱫᱚ ᱢᱤᱫᱴᱟᱹᱱ ᱟᱵᱚ ᱢᱤᱫᱴᱟᱹᱱ ᱚᱱᱟ ᱫᱚ ᱢᱤᱫᱴᱟᱹᱱ ᱚᱞ ᱵᱟᱨᱟᱦᱤ ᱠᱟᱱᱟ ᱟᱨ ᱟᱵᱚ ᱥᱟᱱᱛᱟᱲ ᱯᱟᱹᱨᱥᱤ ᱥᱮ ᱥᱟᱱᱛᱟᱲ ᱜᱟᱛᱟᱠ ᱨᱮᱱ ᱦᱚᱲ ᱫᱚ ᱡᱚᱛᱚ ᱚᱱᱟ ᱛᱮᱜᱮ ᱛᱚᱞ ᱫᱚᱦᱚ ᱵᱚᱱᱟ ᱦᱮᱸ ᱟᱫᱚ ᱚᱱᱟ ᱠᱚᱫᱚ ᱟᱹᱰᱤ ᱱᱟᱯᱟᱭ ᱟᱹᱰᱤ ᱵᱷᱟᱹᱜᱤ ᱠᱟᱛᱷᱟ ᱠᱟᱱᱟ ᱦᱮᱸ ᱥᱮ ᱟᱫᱚ ᱪᱚᱞᱚ ᱟᱹᱰᱤ ᱟᱹᱰᱤ ᱥᱟᱨᱦᱟᱣ ᱟᱹᱵᱤᱱᱢᱟ ᱟᱹᱰᱤ ᱠᱤᱪᱷᱩ ᱵᱤᱱ ᱞᱟᱹᱭ ᱟᱫ ᱞᱤᱧᱟᱹ ᱵᱟᱰᱟᱭ ᱵᱤᱱ ᱮᱢᱟᱫ ᱞᱤᱧᱟᱹ ᱦᱮᱸ ᱟᱫᱚ ᱚᱱᱟ ᱞᱟᱹᱜᱤᱫ ᱛᱮ ᱟᱹᱰᱤ ᱟᱹᱰᱤ ᱥᱟᱨᱦᱟᱣ ᱞᱤᱧ ᱮᱢᱟ ᱵᱤᱱ ᱠᱟᱱᱟ ᱢᱟ ᱡᱚᱦᱟᱨ ᱜᱚᱢᱠᱮ ᱦᱮᱸ ᱴᱷᱤᱠ ᱴᱷᱤᱠ